ᱤᱧ ᱡᱟᱦᱟ ᱡᱟᱦᱟ ᱵᱷᱤᱰᱤᱭᱚ ᱜᱮᱢ ᱠᱩᱧ ᱠᱩᱥᱤᱭᱟᱜᱼᱟ ᱚᱱᱟ ᱠᱚ ᱫᱚ ᱦᱩᱭᱩᱜ ᱠᱟᱱᱟ ᱯᱟᱵᱽᱡᱤ ᱯᱷᱤᱨᱤ ᱯᱷᱟᱭᱟᱨ ᱠᱟᱨ ᱯᱟᱨᱠᱤᱝ ᱮᱢᱟᱱ ᱮᱢᱟᱱ ᱯᱟᱵᱡᱤ ᱟᱨ ᱯᱷᱤᱨᱤ ᱯᱷᱟᱭᱟᱨ ᱜᱮᱢ ᱫᱚ ᱵᱚᱛᱚᱨᱟᱱᱟᱜ ᱠᱟᱱ ᱜᱤᱭᱟ ᱱᱚᱣᱟ ᱞᱟᱹᱭ ᱛᱮ ᱥᱚᱱᱛᱚᱨ ᱫᱚᱧ ᱥᱚᱱᱛᱚᱨ ᱟᱠᱟᱱ ᱜᱤᱭᱟ ᱪᱮᱫᱟᱜ ᱥᱮ ᱱᱚᱣᱟ ᱜᱮᱢ ᱱᱚᱣᱟ ᱠᱤᱱ ᱜᱮᱢ ᱡᱟᱹᱥᱛᱤᱧ ᱠᱷᱮᱞ ᱞᱮᱱ ᱠᱷᱟᱱ ᱫᱚ ᱚᱱᱟ ᱨᱮᱢ ᱟᱥᱟᱠᱛᱚᱜᱼᱟ ᱟᱨ ᱡᱟᱦᱟᱸ ᱫᱚ ᱮᱴᱟᱜ ᱠᱟᱹᱢᱤ ᱨᱮ ᱨᱤᱦᱤᱴ ᱵᱟᱢ ᱛᱟᱦᱮᱸ ᱫᱟᱲᱮᱭᱟᱜᱼᱟ ᱢᱚᱱ ᱠᱚ ᱵᱟᱝ ᱵᱷᱤᱲᱟᱹᱜ ᱛᱟᱢᱟ ᱡᱟᱦᱟᱸ ᱫᱚ ᱚᱱᱟ ᱜᱮᱢ ᱫᱤᱥᱟᱭᱟ ᱚᱱᱟ ᱠᱷᱟᱹᱛᱤᱨ ᱱᱚᱣᱟ ᱫᱚ ᱞᱤᱢᱤᱴ ᱫᱟᱨᱟᱭ ᱨᱮᱜᱮ ᱠᱷᱮᱞ ᱞᱟᱹᱠᱛᱤ ᱠᱟᱱᱟ ᱚᱱᱟ ᱦᱚᱧ ᱥᱚᱱᱛᱚᱨ ᱜᱮᱭᱟ ᱟᱨ ᱱᱚᱣᱟ ᱫᱚ ᱵᱚᱛᱚᱨᱟᱱᱟᱜ ᱜᱮᱢ ᱠᱟᱱᱟ ᱚᱱᱟ ᱠᱷᱟᱹᱛᱤᱨ ᱱᱚᱣᱟ ᱫᱚ ᱩᱱᱟᱹᱜ ᱵᱟᱝ ᱜᱤᱧ ᱠᱩᱥᱤᱭᱟᱜᱼᱟ